ᱱᱤᱭᱟᱹ ᱴᱚᱴᱷᱟ ᱨᱮᱱ ᱦᱚᱲ ᱫᱚ ᱟᱹᱰᱤ ᱠᱟᱡᱟᱠ ᱜᱮ ᱥᱮᱨᱮᱧ ᱞᱮ ᱵᱟᱲᱟᱭᱟ ᱟᱨ ᱤᱧ ᱦᱚᱸᱧ ᱵᱟᱲᱟᱭᱟ ᱥᱮᱨᱮᱧ ᱫᱚ ᱫᱚᱝ ᱞᱟᱜᱽᱲᱮ ᱡᱚᱛᱚ ᱥᱮᱨᱮᱧ ᱜᱮ ᱥᱮᱨᱮᱧ ᱤᱧ ᱵᱟᱲᱟᱭᱟ ᱢᱟᱱᱮ ᱮᱢᱚᱱ ᱮᱢᱚᱱ ᱥᱮᱨᱮᱧ ᱢᱮᱱᱟᱜᱼᱟ ᱢᱟᱱᱮ ᱨᱮᱠᱳᱰᱤᱝ ᱛᱮᱫᱚ ᱨᱮᱠᱚᱨᱰ ᱛᱮᱫᱚ ᱵᱟᱹᱱᱩᱜᱼᱟ ᱢᱟᱱᱮ ᱟᱞᱮᱭᱟᱜ ᱢᱚᱱ ᱵᱷᱤᱛᱨᱤ ᱨᱮᱜᱮ ᱢᱮᱱᱟᱜᱼᱟ ᱢᱚᱱ ᱨᱮᱜᱮ ᱢᱟᱱᱮ ᱥᱮᱨᱮᱧ ᱜᱮᱭᱟᱞᱮ ᱥᱮᱨᱮᱧ ᱫᱚ ᱥᱮᱨᱮᱧ ᱫᱚᱞᱮ ᱥᱮᱨᱮᱧ ᱜᱮᱭᱟ ᱢᱟᱱᱮ ᱥᱮᱨᱮᱧ ᱠᱚᱫᱚ ᱟᱹᱰᱤᱴᱟ ᱜᱤᱧ ᱠᱩᱥᱤᱭᱟᱜᱼᱟ ᱢᱟᱱᱮ ᱡᱟᱦᱟᱱᱟᱜ ᱤᱭᱟᱹ ᱠᱚᱨᱮ ᱵᱟᱯᱞᱟᱨᱮ ᱡᱟᱦᱟᱸ ᱠᱚᱨᱮ ᱥᱮ ᱡᱟᱦᱟᱱᱟᱜ ᱚᱱᱩᱥᱴᱷᱟᱱ ᱠᱚᱨᱮᱜ ᱥᱮᱨᱮᱧ ᱜᱮᱭᱟ ᱮᱱᱮᱡ ᱥᱮᱨᱮᱧ ᱠᱩᱥᱤᱭᱟᱜ ᱜᱮᱭᱟ ᱠᱟᱹᱴᱤᱡ ᱠᱷᱚᱱᱟᱜ ᱜᱮ ᱠᱟᱹᱴᱤᱡ ᱠᱷᱚᱱᱟᱜ ᱜᱮ ᱜᱚᱼᱵᱟᱵᱟ ᱛᱟᱠᱚ ᱠᱚ ᱪᱮᱫ ᱠᱟᱹᱫᱤᱧᱟ ᱢᱟᱱᱮ ᱮᱱᱣᱡ ᱥᱮᱨᱮᱧ ᱫᱚ ᱮᱱᱮᱡᱼᱥᱮᱨᱮᱧ ᱫᱚ ᱠᱟᱹᱴᱤᱡ ᱠᱷᱚᱱᱟᱜ ᱜᱮ ᱪᱮᱫ ᱠᱟᱫᱟ ᱢᱟᱱᱮ ᱠᱩᱥᱤ ᱫᱚ ᱠᱩᱥᱤᱣᱟᱜ ᱟᱹᱰᱤ ᱠᱟᱡᱟᱠ ᱜᱮ ᱮᱱᱮᱡ ᱥᱮᱨᱮᱧ ᱠᱚᱫᱚ ᱦᱮᱸ ᱛᱟᱨᱯᱚᱨᱮ ᱥᱮᱨᱮᱧ ᱦᱚᱸᱧ ᱥᱮᱨᱮᱧ ᱫᱟᱲᱮᱜ ᱜᱮᱭᱟ ᱤᱧᱜᱮ